ᱦᱮᱸ ᱤᱧ ᱱᱚᱝᱠᱟᱱᱟᱜ ᱢᱤᱫᱴᱮᱱ ᱯᱩᱛᱷᱤ ᱯᱟᱲᱦᱟᱣ ᱫᱩᱧ ᱯᱟᱲᱦᱟᱣ ᱠᱟᱫᱟ ᱡᱟᱦᱟᱸ ᱱᱚᱣᱟ ᱵᱟᱝ ᱵᱩᱡᱽ ᱡᱟᱦᱟᱸ ᱠᱚᱫᱚ ᱟᱹᱰᱤ ᱡᱳᱨᱞᱤᱧ ᱠᱩᱥᱤᱭᱟᱜ ᱛᱟᱦᱮᱸᱫ ᱛᱚᱵᱮᱻᱥᱤᱱᱮᱢᱟ ᱠᱚᱫᱚ ᱵᱟᱝᱞᱤᱧ ᱠᱚᱨᱟᱣ ᱠᱟᱫᱟ ᱪᱮᱫᱟᱜ ᱥᱮ ᱵᱟᱝᱢᱟ ᱥᱤᱱᱮᱢᱟ ᱠᱷᱚᱱ ᱵᱟᱲᱛᱤ ᱢᱟᱛᱚ ᱟᱞᱤᱧᱢᱟ ᱯᱩᱛᱷᱤ ᱪᱮᱛᱟᱱ ᱯᱩᱲᱤ ᱯᱩᱛᱷᱤ ᱠᱚ ᱯᱟᱲᱦᱟᱜ ᱨᱮᱜᱮ ᱢᱚᱻ ᱤᱭᱟᱹ ᱢᱚᱱᱮ ᱡᱤᱣᱤ ᱠᱚᱢᱟ ᱠᱩᱥᱤ ᱵᱩᱡᱷᱟᱹᱣ ᱛᱟᱞᱤᱧ ᱟᱫᱚ ᱚᱱᱟ ᱠᱚ ᱠᱷᱟᱹᱛᱤᱨ ᱥᱮ ᱨᱚᱠᱚᱢ ᱠᱚᱱᱚ ᱥᱤᱱᱮᱢᱟ ᱠᱚᱫᱚ ᱵᱟᱞᱤᱧ ᱠᱚᱨᱟᱣ ᱵᱟᱲᱟ ᱟᱠᱟᱫᱼᱟ ᱢᱮᱱᱠᱷᱟᱱ ᱯᱩᱛᱷᱤ ᱠᱚ ᱠᱩᱥᱤ ᱤᱭᱟᱹ ᱯᱟᱲᱦᱟᱣ ᱫᱚ ᱟᱹᱰᱤᱜᱟᱱ ᱞᱤᱝ ᱠᱩᱥᱤᱭᱟᱜ ᱛᱟᱦᱮᱸᱫ ᱮᱛᱚᱦᱚᱵ ᱨᱮᱫᱚ ᱵᱟᱝ ᱵᱟᱲᱟᱭ ᱠᱟᱛᱮᱫ ᱜᱤᱞᱤᱧ ᱯᱟᱲᱦᱟᱣ ᱛᱟᱦᱮᱸᱫ ᱢᱮᱱᱠᱷᱟᱱ ᱡᱚᱠᱷᱚᱱ ᱟᱞᱤᱧᱟᱜ ᱚᱱᱟ ᱯᱩᱛᱷᱤ ᱯᱟᱲᱦᱟᱣ ᱠᱟᱛᱮᱫ ᱚᱱᱟ ᱨᱮᱱᱟᱜ ᱜᱟᱵᱮ ᱥᱮ ᱨᱟᱥᱟ ᱡᱟᱦᱟᱸ ᱟᱞᱤᱧᱟᱜ ᱚᱱᱛᱚᱨ ᱜᱟᱦᱤᱨ ᱨᱮ ᱡᱟᱦᱟᱸ ᱵᱷᱤᱡᱟᱹᱜ ᱛᱟᱦᱮᱸᱫ ᱚᱱᱟ ᱠᱷᱟᱛᱤᱨ ᱛᱮ ᱟᱨᱦᱚᱸ ᱟᱹᱰᱤ ᱫᱷᱟᱣ ᱯᱟᱲᱦᱟᱜ ᱨᱮᱱᱟᱜ ᱢᱤᱫᱴᱮᱱ ᱠᱩᱨᱩᱢᱩᱴᱩᱭ ᱟᱞᱤᱧᱟᱜ ᱢᱚᱱᱮᱨᱮ ᱥᱤᱨᱡᱟᱹᱜ ᱛᱟᱹᱞᱤᱝ ᱛᱟᱦᱮᱸᱫ